ᱱᱮᱛᱟᱨ ᱱᱮᱛᱟᱨ ᱫᱚ ᱵᱟᱯᱞᱟ ᱟᱰᱤ ᱥᱚᱴᱠᱟᱴᱮ ᱦᱩᱭᱩᱜ ᱠᱟᱱᱟ ᱟᱰᱤᱫᱤᱱ ᱫᱚ ᱯᱩᱱ ᱢᱚᱬᱮ ᱫᱤᱱ ᱫᱷᱚᱨᱮ ᱦᱩᱭᱜ ᱠᱟᱱ ᱛᱟᱦᱮᱸᱱᱟ ᱠᱟᱨᱚᱱ ᱢᱤᱜᱫᱤᱱ ᱢᱟᱰᱣᱟ ᱥᱩᱱᱩᱢ ᱥᱟᱥᱟᱝ ᱛᱟᱨ ᱯᱚᱨᱮ ᱡᱟᱣᱟᱭ ᱠᱚ ᱥᱮᱴᱮᱨᱚᱜᱼᱟ ᱛᱟ ᱯᱚᱨᱮ ᱫᱤᱱ ᱜᱟᱰᱤ ᱪᱩᱢᱟᱹᱲᱟ ᱛᱟ ᱯᱚᱨᱮ ᱠᱚ ᱵᱤᱫᱟᱹᱭ ᱠᱚᱣᱟ ᱚᱱᱠᱟ ᱢᱚᱬᱮ ᱫᱤᱱ ᱛᱷᱮᱠᱮ ᱯᱩᱱ ᱫᱤᱱ ᱵᱟᱯᱞᱟ ᱦᱩᱭᱩᱜ ᱠᱟᱱ ᱛᱟᱦᱮᱸᱱᱟ ᱟᱨ ᱛᱤᱦᱤᱧ ᱜᱟᱯᱟ ᱫᱚ ᱟᱰᱤ ᱥᱚᱴ ᱠᱟᱴᱮ ᱢᱤᱜᱫᱤᱱ ᱨᱮᱜᱮ ᱥᱩᱱᱩᱢ ᱥᱟᱥᱟᱝ ᱟᱨ ᱯᱚᱨᱮ ᱫᱤᱱ ᱜᱮ ᱵᱟᱯᱞᱟ ᱵᱟᱦᱩᱣᱟᱜ ᱡᱚᱛᱚᱣᱟᱜ ᱜᱮ ᱦᱩᱭᱩᱜ ᱠᱟᱱᱟ